ᱵᱤᱨᱵᱷᱩᱢ ᱨᱮᱱᱟᱜ ᱵᱤᱨᱵᱷᱩᱢ ᱯᱚᱱᱚᱛᱨᱮ ᱨᱮᱱᱟᱜ ᱜᱤᱫᱽᱨᱟᱹ ᱠᱚᱣᱟᱜ ᱚᱞᱚᱜ ᱯᱟᱲᱦᱟᱜ ᱮ ᱚᱞᱚᱜ ᱯᱟᱲᱦᱟᱣ ᱪᱟᱞᱟᱣ ᱞᱟᱹᱜᱤᱫᱛᱮ ᱟᱹᱰᱤ ᱟᱭᱢᱟ ᱩᱛᱟᱹᱨ ᱤᱱᱡᱤᱭᱳ ᱢᱟ ᱢᱮᱱᱟᱜ ᱜᱮ ᱜᱟᱶᱛᱟ ᱞᱮᱠᱟ ᱢᱟ ᱢᱮᱱᱟᱜ ᱜᱮ ᱢᱮᱱᱠᱷᱟᱱ ᱟᱵᱚ ᱟᱹᱫᱤᱵᱟᱹᱥᱤ ᱜᱤᱫᱽᱨᱟᱹ ᱠᱚᱣᱟᱜ ᱟᱨᱦᱚᱸ ᱦᱟᱨᱟ ᱵᱩᱨᱩᱭ ᱞᱟᱹᱜᱤᱫᱛᱮ ᱚᱱᱠᱟᱱᱟᱜ ᱯᱚᱨᱟᱱ ᱥᱮ ᱜᱟᱶᱛᱟ ᱱᱚᱣᱟ ᱠᱚᱫᱚ ᱠᱤᱱᱛᱩ ᱠᱚᱢ ᱜᱮᱭᱟ ᱡᱟᱸᱦᱟ ᱠᱚ ᱢᱮᱱᱟᱜᱼᱟ ᱚᱱᱟ ᱠᱚ ᱢᱩᱫᱨᱤᱧ ᱢᱮᱱ ᱫᱟᱲᱮᱭᱟᱜᱼᱟ ᱥᱟᱹᱨᱤᱜᱮ ᱡᱮ ᱰᱷᱮᱨ ᱠᱟᱭᱛᱮ ᱱᱚᱣᱟ ᱪᱮᱛᱟᱱᱨᱮ ᱡᱟᱸᱦᱟᱭ ᱥᱟᱱᱟᱢ ᱠᱷᱚᱱ ᱰᱷᱮᱨ ᱮ ᱠᱟᱹᱢᱤᱭᱮᱜ ᱠᱟᱱ ᱚᱱᱠᱟᱱ ᱢᱤᱫᱴᱟᱱ ᱜᱟᱶᱛᱟ ᱨᱮᱱᱟᱜ ᱧᱩᱛᱩᱢ ᱫᱚ ᱦᱩᱭᱩᱜ ᱠᱟᱱᱟ ᱜᱷᱳᱥᱟᱞ ᱰᱟᱝᱜᱟ ᱟᱹᱫᱤᱵᱟᱹᱥᱤ ᱥᱮᱵᱟ ᱥᱚᱝᱜᱷᱚ ᱵᱤᱥᱱᱩᱵᱟᱴᱤ ᱟᱫᱤᱵᱟᱹᱥᱤ ᱢᱟᱨᱥᱟᱞ ᱥᱚᱝᱜᱷᱚ ᱜᱳᱥᱟᱞ ᱰᱟᱝᱜᱟ ᱟᱹᱫᱤᱵᱟᱥᱤ ᱴᱨᱟᱥᱴ ᱟᱨ ᱡᱟᱸᱦᱟ ᱧᱩᱛᱩᱢᱟᱱ ᱤᱥᱠᱩᱞ ᱢᱮᱱᱛᱮ ᱡᱟᱸᱦᱟ ᱢᱮᱱᱟᱜ ᱠᱟᱜ ᱚᱱᱟ ᱫᱚ ᱦᱩᱭᱩᱜ ᱠᱟᱱᱟ ᱟᱨ ᱮᱥ ᱵᱷᱤ ᱟᱨ ᱮᱥ ᱵᱤᱫᱽᱫᱟᱥᱚᱨᱚᱢ ᱱᱚᱣᱟ ᱫᱚ ᱠᱤᱱᱛᱩ ᱟᱭᱢᱟ ᱫᱤᱱ ᱠᱷᱚᱡ ᱠᱟᱹᱢᱤ ᱤᱫᱤᱭᱮᱫ ᱠᱟᱱᱟ ᱟᱨ ᱱᱚᱝᱠᱟ ᱱᱚᱝᱠᱟ ᱠᱟᱹᱢᱤ ᱤᱫᱤ ᱞᱟᱹᱜᱤᱫᱛᱮ ᱟᱨ ᱢᱮᱛᱟ ᱠᱚᱣᱟ ᱚᱱᱠᱟᱱᱟᱜ ᱜᱟᱶᱛᱟ ᱵᱚᱱ ᱵᱮᱱᱟᱣ ᱨᱟᱠᱟᱵᱟ